ᱦᱟᱯᱲᱟᱢ ᱠᱚᱣᱟᱜ ᱞᱟᱹᱭ ᱞᱮᱠᱟᱛᱮ ᱪᱟᱹᱥᱤ ᱫᱚ ᱪᱟᱥ ᱥᱟᱶᱛᱮ ᱟᱠᱚᱣᱟᱜ ᱜᱷᱟᱨᱚᱸᱡᱽ ᱥᱟᱢᱲᱟᱣ ᱞᱟᱹᱜᱤᱫ ᱟᱨᱠᱚ ᱡᱟᱱᱣᱟᱨ ᱦᱚᱸᱠᱚ ᱟᱹᱥᱩᱞ ᱛᱟᱨᱟ ᱠᱚᱣᱟ ᱢᱮᱱᱮᱫ ᱜᱟᱹᱭ ᱠᱟᱰᱟ ᱢᱮᱨᱚᱢ ᱵᱷᱤᱰᱤ ᱥᱩᱠᱨᱤ ᱮᱢᱟᱱ ᱛᱮᱱ ᱠᱚ ᱡᱟᱦᱟᱸ ᱫᱚ ᱚᱱᱠᱟᱱ ᱢᱩᱦᱤᱢ ᱠᱚᱨᱮ ᱠᱷᱚᱱ ᱩᱱᱠᱩ ᱫᱤᱭᱮᱛᱮ ᱠᱟᱹᱣᱰᱤ ᱟᱨᱡᱟᱣ ᱠᱟᱛᱮᱫ ᱢᱟᱹᱱᱢᱤᱭᱟᱜ ᱡᱤᱣᱤ ᱠᱚ ᱵᱟᱧᱪᱟᱣ ᱫᱟᱲᱮᱭᱟᱜᱼᱟ ᱚᱱᱟ ᱞᱮᱠᱟᱛᱮ ᱫᱤᱥᱚᱢ ᱛᱟᱞᱟᱨᱮ ᱥᱟᱱᱟᱢ ᱜᱮ ᱪᱟᱥᱵᱟᱥ ᱛᱚᱨᱟᱣ ᱠᱷᱚᱱ ᱜᱷᱟᱨᱚᱸᱡᱽ ᱪᱟᱞᱟᱣ ᱨᱮᱱᱟᱜ ᱨᱤᱠᱟᱹ ᱠᱮᱜᱼᱟ ᱢᱮᱱᱫᱚ ᱩᱱᱠᱩ ᱪᱤᱠᱟᱹ ᱠᱚ ᱴᱷᱟᱶᱠᱟᱹ ᱠᱚᱣᱟ ᱚᱱᱟ ᱞᱟᱹᱜᱤᱫ ᱦᱚᱸ ᱯᱟᱹᱨᱤᱥ ᱯᱟᱹᱨᱤᱥ ᱨᱮ ᱟᱠᱚᱨᱮᱱ ᱜᱟᱹᱭ ᱟᱰᱟ ᱠᱚ ᱴᱷᱤᱠᱟᱹᱜ ᱢᱟ ᱚᱱᱠᱟ ᱞᱮᱠᱟᱛᱮ ᱪᱤᱱᱦᱟᱹ ᱦᱚᱸᱠᱚ ᱮᱢᱟᱜ ᱠᱚᱣᱟ ᱟᱫᱷᱮᱱ ᱫᱚ ᱰᱷᱮᱨᱟ ᱠᱚ ᱪᱤᱱᱦᱟᱹ ᱠᱚᱣᱟ ᱟᱫᱷᱚᱱ ᱫᱚ ᱵᱟᱨᱭᱟ ᱠᱚ ᱫᱟᱜᱽ ᱠᱚᱣᱟ ᱟᱫᱷᱚᱱ ᱫᱚ ᱯᱮᱭᱟ ᱠᱚ ᱫᱟᱜᱽ ᱠᱚᱣᱟ ᱟᱫᱷᱚᱱ ᱫᱚ ᱯᱮᱭᱟ ᱠᱚ ᱫᱟᱜ ᱠᱚᱣᱟ ᱟᱫᱷᱚᱱ ᱫᱚ ᱵᱟᱨᱭᱟ ᱩᱜᱽᱞᱤ ᱠᱚ ᱫᱟᱜᱽ ᱠᱚᱣᱟ ᱚᱱᱠᱟ ᱜᱮ ᱟᱞᱟᱜᱽ ᱟᱞᱟᱜᱽ ᱯᱟᱹᱨᱤᱥ ᱨᱮ ᱟᱠᱚᱨᱮᱱ ᱜᱟᱹᱭ ᱠᱟᱰᱟ ᱠᱚ ᱟᱞᱚ ᱠᱚ ᱟᱫᱚᱜ ᱞᱮᱠᱟᱛᱮ ᱚᱱᱟ ᱫᱚᱠᱚ ᱫᱟᱜᱽ ᱠᱚᱣᱟ ᱟᱨ ᱡᱚᱛᱚ ᱢᱟᱺᱡᱷᱤ ᱢᱚᱬᱮ ᱦᱚᱲ ᱟᱛᱮᱫ ᱜᱮ ᱴᱷᱟᱹᱶᱠᱟᱹ ᱫᱤᱱ ᱨᱮ ᱱᱮᱰᱟ ᱜᱳᱰᱟ ᱫᱤᱱ ᱠᱟᱛᱮᱫ ᱜᱮ ᱚᱱᱟ ᱠᱟᱹᱢᱤ ᱠᱚᱠᱚ ᱛᱚᱨᱟᱣᱟ ᱟᱨ ᱱᱩᱠᱩ ᱠᱚ ᱱᱟᱯᱟᱭ ᱨᱮ ᱛᱟᱦᱮᱱ ᱞᱟᱹᱜᱤᱫ ᱥᱮᱨᱢᱟ ᱨᱮ ᱢᱤᱫ ᱫᱤᱱ ᱢᱟᱺᱡᱷᱤ ᱢᱚᱬᱮ ᱦᱚᱲ ᱠᱚ ᱡᱟᱣᱨᱟᱜᱼᱟ ᱟᱨ ᱩᱱᱠᱩ ᱨᱟᱱ ᱢᱩᱨᱜᱟᱹᱱ ᱞᱟᱹᱜᱤᱫ ᱡᱚᱛᱚ ᱠᱚ ᱟᱛᱮᱫ ᱜᱮ ᱵᱩᱨᱩ ᱫᱟᱨᱮ ᱨᱮᱱᱟᱜ ᱫᱟᱨᱮ ᱱᱟᱹᱲᱤ ᱨᱮᱦᱮᱫ ᱠᱚ ᱟᱹᱜᱩᱭᱟ ᱨᱟᱱ ᱨᱮᱦᱮᱫ ᱟᱨ ᱚᱱᱟ ᱜᱮᱠᱚ ᱠᱚᱴᱮᱡ ᱦᱟᱹᱴᱤᱧᱟ ᱟᱨ ᱡᱚᱛᱚ ᱟᱹᱛᱩ ᱯᱟᱲᱟ ᱨᱮᱠᱚ ᱦᱟᱹᱴᱤᱧᱟ ᱟᱨᱠᱚ ᱨᱟᱱ ᱠᱚᱣᱟ ᱱᱤᱛᱚᱜ ᱦᱚᱸ ᱚᱱᱟ ᱨᱟᱱ ᱢᱩᱨᱜᱟᱹᱱ ᱨᱮᱦᱮᱫ ᱥᱮᱱᱫᱮᱫ ᱜᱮ ᱪᱟᱞᱟᱜ ᱠᱟᱱᱟ